ᱫᱩ ᱡᱟᱱᱩᱣᱟᱨᱤ ᱩᱱᱤᱥᱚ ᱱᱤᱨᱟᱱᱚᱵᱵᱳᱭ ᱯᱟᱸᱪ ᱮᱯᱨᱤᱞ ᱫᱩ ᱦᱟᱡᱟᱨ ᱥᱳᱞᱳ ᱰᱤᱥᱮᱢᱵᱚᱨ ᱫᱩ ᱦᱟᱡᱟᱨ ᱯᱟᱸᱪ ᱛᱤᱨᱤᱥ ᱡᱩᱱ ᱟᱴᱷᱟᱨᱚᱥᱚ ᱯᱟᱸᱪ ᱯᱚᱱ ᱯᱚᱸᱫᱽᱨᱚ ᱟᱜᱚᱥᱴ ᱩᱱᱤᱥᱥᱚ ᱥᱟᱸᱭᱛᱟᱞᱞᱤᱥ